ᱱᱟᱣᱟ ᱵᱟᱭᱤᱠ ᱪᱟᱞᱟᱣ ᱚᱠᱛᱚ ᱡᱟᱦᱟᱸᱠᱚ ᱦᱤᱲᱤᱡ ᱦᱩᱭᱩᱜ ᱜᱮᱭᱟ ᱚᱱᱟ ᱠᱚᱫᱚ ᱦᱩᱭᱩᱜ ᱠᱟᱱᱟ ᱡᱮᱢᱚᱱ ᱮᱠᱥᱮᱞᱤᱴᱟᱨ ᱡᱮᱢᱚᱱ ᱫᱟᱵᱟᱣ ᱟᱢ ᱛᱚᱠᱷᱚᱱ ᱦᱚᱭᱛᱳ ᱠᱞᱟᱪ ᱮᱢ ᱥᱟᱵ ᱠᱟᱫᱟ ᱟᱨ ᱮᱠᱥᱮᱞᱤᱴᱟᱨ ᱡᱚᱠᱷᱚᱱ ᱫᱟᱵᱟᱣ ᱚᱠᱛᱚ ᱠᱞᱟᱪ ᱦᱚᱴᱟᱛ ᱠᱚᱨᱮᱢ ᱟᱲᱟᱜ ᱜᱚᱜ ᱠᱟᱫᱟ ᱥᱮ ᱟᱪᱠᱟ ᱜᱮᱢ ᱟᱲᱟᱜ ᱜᱚᱜ ᱠᱟᱫᱟ ᱩᱱ ᱡᱚᱦᱚᱜ ᱵᱟᱭᱤᱠ ᱫᱚ ᱨᱮᱱᱟᱝ ᱢᱤᱫᱴᱟᱹᱝ ᱥᱚᱢᱵᱷᱚᱵᱚᱱᱟ ᱥᱮ ᱦᱩᱭ ᱫᱟᱲᱮᱭᱟᱜᱼᱟ ᱱᱚᱝᱠᱟᱱᱟᱜ ᱜᱷᱚᱴᱚᱱᱟ ᱠᱚ ᱜᱷᱚᱴᱟᱜᱼᱟ ᱟᱨ ᱞᱟᱦᱟ ᱥᱮᱱ ᱵᱟᱝ ᱠᱚᱭᱚᱜ ᱠᱟᱛᱮ ᱞᱟᱛᱟᱨ ᱥᱮᱱ ᱢᱮᱱᱫᱚ ᱦᱟᱝᱜᱟ ᱨᱮᱱᱟᱜ ᱵᱮᱨᱮᱠ ᱥᱮ ᱜᱤᱭᱟᱨ ᱨᱮᱱᱟᱜ ᱡᱟᱝᱜᱟ ᱥᱮᱱ ᱠᱚᱭᱚᱜᱚᱜᱼᱟ ᱮᱱᱠᱷᱟᱱ ᱞᱟᱦᱟᱥᱮᱱ ᱡᱟᱦᱟᱸ ᱦᱚᱨ ᱚᱱᱛᱮ ᱵᱟᱝ ᱤᱫᱤ ᱠᱟᱛᱮ ᱮᱴᱟᱜ ᱥᱮᱱ ᱵᱟᱭᱤᱠ ᱪᱟᱞᱟᱣ ᱫᱟᱲᱮᱭᱟᱜᱼᱟ ᱛᱚ ᱱᱚᱣᱟᱠᱚ ᱮᱲᱟᱣ ᱞᱟᱹᱜᱤᱫ ᱫᱚ ᱯᱳᱭᱞᱳ ᱛᱮ ᱵᱟᱭᱤᱠ ᱪᱟᱞᱟᱣ ᱞᱟᱹᱜᱤᱫ ᱴᱟ ᱰᱤᱨᱮ ᱪᱮᱫ ᱞᱟᱹᱠᱛᱤ ᱠᱟᱱᱟ ᱢᱤᱫᱴᱟᱹᱝ ᱯᱷᱟᱸᱠᱟ ᱴᱟᱺᱰᱤᱨᱮ ᱡᱟᱦᱟᱸ ᱨᱮᱫᱚ ᱦᱚᱲᱠᱚ ᱵᱟᱠᱚ ᱛᱟᱦᱮᱱᱟ ᱜᱟᱹᱰᱤ ᱠᱚ ᱵᱟᱝ ᱛᱟᱦᱮᱱᱟ ᱚᱸᱰᱮ ᱯᱳᱭᱞᱳ ᱫᱚ ᱪᱮᱫᱚᱜ ᱢᱮ ᱤᱱᱟᱹ ᱛᱟᱭᱚᱢ ᱨᱟᱥᱛᱟ ᱨᱮᱫᱚᱢ ᱟᱬᱜᱳᱱᱟ ᱟᱨ ᱨᱟᱥᱛᱟ ᱨᱮ ᱟᱬᱜᱳ ᱠᱟᱛᱮᱜ ᱵᱟᱭᱤᱠ ᱪᱟᱞᱟᱣ ᱨᱮᱱᱟᱜ ᱠᱤᱪᱷᱩ ᱱᱤᱭᱚᱢ ᱢᱮᱱᱟᱜᱼᱟ ᱡᱮᱢᱚᱱ ᱦᱮᱞᱢᱮᱴ ᱦᱚᱨᱚᱜ ᱦᱩᱭᱩᱜᱼᱟ ᱥᱟᱶᱛᱮ ᱵᱟᱭᱤᱠ ᱪᱟᱞᱟᱣ ᱞᱟᱹᱜᱤᱫ ᱞᱟᱭᱥᱮᱱᱥ ᱫᱚᱨᱠᱟᱨ ᱟᱭ ᱚᱱᱟ ᱞᱟᱭᱥᱮᱱᱥ ᱥᱚᱝᱜᱮᱨᱮ ᱛᱟᱦᱮᱸ ᱫᱚᱨᱠᱟᱨ ᱠᱟᱱᱟ ᱥᱟᱶᱛᱮ ᱜᱟᱺᱰᱤ ᱨᱮᱱᱟᱜ ᱡᱟᱦᱟᱸ ᱛᱤᱱᱟᱹᱜ ᱠᱤᱨᱤᱧ ᱨᱮᱱᱟᱜ ᱠᱟᱜᱚᱡᱽ ᱯᱚᱛᱛᱨᱚ ᱚᱱᱟ ᱠᱚᱦᱚᱸ ᱥᱚᱝᱜᱮ ᱠᱟᱜ ᱫᱚᱨᱠᱟᱨ ᱠᱟᱱᱟ ᱚᱱᱟᱠᱚ ᱠᱟᱜᱚᱡᱽ ᱵᱟᱝ ᱛᱟᱦᱮᱸ ᱞᱮᱱᱠᱷᱟᱱ ᱯᱩᱞᱤᱥ ᱦᱚᱨ ᱨᱮᱠᱚ ᱪᱮᱠ ᱢᱮᱭᱟ ᱚᱱᱟ ᱪᱮᱠ ᱚᱠᱛᱚ ᱯᱩᱞᱤᱥ ᱠᱚ ᱠᱟᱜᱚᱡᱽ ᱠᱚ ᱵᱟᱠᱚ ᱧᱟᱢ ᱞᱮᱠᱷᱟᱱ ᱟᱢ ᱯᱷᱟᱭᱤᱱ ᱦᱚᱸᱠᱚ ᱫᱟᱲᱮᱭᱟᱢᱟ ᱤᱱᱟᱹᱛᱮ ᱚᱱᱟ ᱠᱟᱜᱚᱡᱽ ᱠᱚᱫᱚ ᱥᱚᱝᱜᱮ ᱫᱚᱨᱠᱟᱨ ᱠᱟᱱᱟ ᱟᱨ ᱨᱟᱥᱛᱟ ᱨᱮ ᱪᱟᱞᱟᱣ ᱚᱠᱛᱚ ᱨᱟᱥᱛᱟ ᱨᱮ ᱱᱟᱱᱟᱦᱩᱱᱟᱹᱨ ᱫᱟᱜᱽ ᱛᱟᱦᱮᱱᱟ ᱡᱮᱢᱚᱱ ᱡᱮᱵᱽᱨᱟ ᱠᱨᱚᱥᱤᱝ ᱡᱟᱦᱟᱸ ᱴᱷᱮᱱᱫᱚ ᱦᱚᱲᱠᱚ ᱯᱟᱨᱚᱢᱚᱜᱼᱟ ᱚᱸᱰᱮᱱᱟᱜ ᱫᱟᱜᱽ ᱧᱮᱞ ᱞᱮᱠᱷᱟᱱ ᱵᱟᱭᱤᱠ ᱫᱚ ᱵᱟᱹᱭ ᱵᱟᱹᱭᱛᱮ ᱪᱟᱹᱞᱩ ᱦᱩᱭᱩᱜ ᱟᱥᱮ ᱱᱟᱥᱮᱱᱟᱜ ᱛᱤᱸᱜᱩᱱ ᱦᱩᱭᱩᱜᱼᱟ ᱟᱨ ᱠᱚᱭᱚᱜ ᱠᱟᱛᱮ ᱞᱟᱦᱟ ᱥᱮᱱ ᱢᱟᱲᱟᱝᱚᱜ ᱦᱩᱭᱩᱜᱼᱟ